ᱦᱮᱞᱳ ᱦᱮᱸ ᱦᱮᱞᱳ ᱛᱟᱦᱞᱮ ᱯᱩᱨᱩᱞᱤᱭᱟ ᱦᱚᱱᱚᱛ ᱨᱮ ᱠᱷᱮᱞᱟ ᱠᱷᱮᱞ ᱵᱚᱞᱛᱮ ᱯᱷᱩᱴᱵᱚᱞ ᱢᱮᱱᱟᱜ ᱠᱟᱫᱟ ᱠᱨᱤᱠᱮᱴ ᱢᱮᱱᱟᱜ ᱠᱟᱫᱟ ᱵᱷᱚᱞᱤᱵᱚᱞ ᱢᱮᱱᱟᱜ ᱠᱟᱫᱟ ᱟᱨᱦᱚᱸ ᱮᱢᱟᱱ ᱮᱢᱟᱱᱟᱜ ᱠᱚ ᱢᱮᱱᱟᱜ ᱠᱟᱫᱟ ᱱᱤᱛᱳᱜ ᱡᱟᱦᱟᱸ ᱠᱷᱮᱹᱞ ᱠᱩᱧ ᱞᱟᱹᱭ ᱠᱮᱫ ᱫᱚ ᱥᱮ ᱚᱱᱟ ᱯᱷᱩᱴᱵᱚᱞ ᱠᱨᱤᱠᱮᱴ ᱵᱷᱚᱞᱤᱵᱚᱞ ᱚᱱᱟ ᱠᱚ ᱢᱩᱫᱽᱨᱮ ᱤᱧ ᱫᱚ ᱵᱤᱥᱮᱥ ᱠᱟᱭᱛᱮ ᱯᱷᱩᱴᱵᱚᱞ ᱜᱮ ᱡᱟᱹᱥᱛᱤᱢᱟᱧ ᱠᱩᱥᱤᱭᱟᱜᱼᱟ ᱱᱚᱣᱟ ᱠᱚᱫᱚ ᱵᱤᱥᱮᱥ ᱠᱟᱭᱛᱮ ᱱᱤᱛᱳᱜ ᱡᱟᱦᱟᱧ ᱞᱟᱹᱭ ᱠᱮᱫᱟ ᱚᱱᱟ ᱠᱚᱜᱮ ᱡᱟᱹᱥᱛᱤ ᱠᱟᱭᱛᱮ ᱠᱷᱮᱹᱞ ᱠᱚᱫᱚ ᱦᱩᱭᱩᱜ ᱛᱟᱦᱮᱱᱟ ᱦᱮᱸᱥᱮ ᱟᱞᱮ ᱯᱩᱨᱩᱞᱤᱭᱟᱹ ᱦᱚᱱᱚᱛ ᱨᱮᱱ ᱦᱚᱲ ᱠᱚ ᱯᱩᱨᱩᱞᱤᱭᱟᱹ ᱦᱚᱱᱚᱛ ᱨᱮᱱ ᱦᱚᱲ ᱠᱚᱫᱚ ᱟᱵᱚ ᱡᱟᱦᱟᱸᱭ ᱥᱟᱱᱛᱟᱲ ᱢᱮᱱᱟᱜ ᱠᱟᱫ ᱵᱚᱱᱟ ᱥᱟᱱᱛᱟᱲ ᱜᱟᱛᱟᱠ ᱨᱮᱱ ᱦᱚᱲ ᱩᱱᱠᱩ ᱫᱚ ᱵᱤᱥᱮᱥ ᱠᱟᱭᱛᱮ ᱧᱮᱞᱟᱠᱟᱱᱟ ᱩᱱᱠᱩ ᱫᱚ ᱯᱷᱩᱴᱵᱚᱞ ᱜᱮ ᱡᱟᱹᱥᱛᱤ ᱠᱟᱭᱛᱮᱠᱚ ᱠᱷᱮᱹᱞᱳᱜᱼᱟ ᱢᱮᱱᱠᱷᱟᱱ ᱫᱚ ᱡᱟᱦᱟᱸᱭ ᱟᱵᱚ ᱥᱟᱱᱛᱟᱲᱤ ᱵᱟᱫᱽ ᱠᱟᱛᱮ ᱨᱮᱦᱚᱸ ᱮᱴᱟᱜ ᱯᱟᱹᱨᱤᱥ ᱨᱮᱱ ᱜᱟᱛᱟᱠ ᱨᱮᱱ ᱦᱚᱲ ᱢᱮᱱᱟᱜ ᱠᱟᱫ ᱠᱚᱣᱟ ᱩᱱᱠᱩ ᱫᱚ ᱡᱟᱦᱟᱸ ᱧᱮᱞᱟᱠᱟᱱᱟ ᱠᱨᱤᱠᱮᱴ ᱵᱤᱥᱤ ᱠᱚ ᱠᱷᱮᱞᱳᱜᱼᱟ ᱠᱨᱤᱠᱮᱴ ᱡᱟᱹᱥᱛᱤ ᱠᱟᱭᱛᱮᱫᱚ ᱦᱳᱭ ᱦᱳᱭ ᱦᱳᱭ